ᱡᱩᱫᱤ ᱱᱚᱣᱟ ᱠᱩᱴᱤᱨ ᱥᱤᱞᱯᱚ ᱨᱮ ᱤᱧᱟᱹᱜ ᱯᱚᱱᱚᱛ ᱨᱮ ᱢᱮᱱᱠᱷᱟᱱ ᱵᱷᱟᱨᱚᱛ ᱱᱚᱣᱟ ᱠᱚᱨᱮ ᱡᱩᱫᱤ ᱥᱩᱡᱳᱜᱤᱧ ᱧᱟᱢᱟ ᱥᱮᱧ ᱧᱟᱢ ᱜᱮ ᱠᱷᱟᱱ ᱛᱟᱦᱞᱮ ᱡᱮ ᱮᱴᱟᱜ ᱨᱮ ᱦᱚᱲ ᱠᱚᱦᱚᱸ ᱟᱨᱠᱤᱧ ᱞᱟᱹᱭ ᱫᱟᱲᱮᱭᱟᱠᱚᱣᱟ ᱡᱮ ᱟᱨᱠᱤ ᱥᱮ ᱚᱱᱛᱮ ᱨᱮᱧ ᱛᱟᱹᱜᱤ ᱫᱟᱲᱮᱭᱟᱜᱼᱟ ᱡᱩᱫᱤ ᱥᱩᱡᱳᱜᱽ ᱠᱚᱠᱚ ᱤᱢᱟᱹᱧᱟ ᱟᱨ ᱡᱩᱫᱤ ᱚᱱᱛᱮ ᱨᱮ ᱡᱟᱦᱟᱱᱟᱜ ᱠᱟᱹᱢᱤ ᱚᱱᱠᱟ ᱵᱟᱲᱟᱭ ᱠᱤᱫᱟᱹᱧ ᱚᱸᱰᱮ ᱠᱷᱚᱱ ᱦᱚᱸ ᱟᱨᱠᱤ ᱠᱩᱴᱤᱨ ᱥᱤᱞᱯᱚ ᱚᱱᱛᱮᱱᱟᱜ ᱟᱨᱠᱤ ᱟᱞᱟᱫᱟ ᱜᱮᱭᱟ ᱛᱟᱦᱚᱞᱮ ᱮᱱᱠᱷᱟᱱ ᱤᱧᱟᱜ ᱟᱛᱳ ᱫᱤᱥᱚᱢ ᱨᱮ ᱦᱮᱡ ᱠᱟᱛᱮ ᱦᱚᱸ ᱟᱨᱠᱤ ᱦᱚᱲ ᱠᱚᱹᱧ ᱩᱫᱩᱜ ᱥᱚᱫᱚᱨ ᱫᱟᱲᱮᱭᱟᱠᱚᱣᱟ ᱱᱚᱣᱟ ᱜᱮ ᱦᱩᱭᱩᱜ ᱠᱟᱱᱟ ᱟᱨᱠᱤ ᱮᱴᱟᱜ ᱫᱤᱥᱚᱢ ᱨᱮᱱ ᱧᱮᱞ ᱥᱮᱬᱟ ᱠᱟᱛᱮ ᱢᱮᱱᱟᱜ ᱠᱟᱜ ᱠᱚᱣᱟ